ᱦᱮᱞᱳ ᱵᱟᱯᱤ ᱫᱟ ᱢᱮᱱ ᱫᱟᱹᱧ ᱚᱠᱟᱨᱮ ᱢᱮᱱᱟᱜ ᱢᱮᱭᱟ ᱢᱮᱱᱮᱫ ᱛᱟᱦᱮᱱᱟᱹᱧ ᱟᱢ ᱴᱷᱮᱱ ᱢᱤᱫᱴᱮᱱ ᱤᱭᱟᱹ ᱜᱚᱲᱚᱧ ᱠᱷᱚᱡᱚᱜ ᱠᱟᱱ ᱛᱟᱦᱮᱸᱫ ᱟᱞᱮᱭᱤᱡ ᱛᱤᱦᱤᱧ ᱜᱮ ᱦᱮᱸ ᱢᱤᱫ ᱜᱷᱟᱹᱲᱤᱡ ᱞᱟᱦᱟ ᱤᱧ ᱢᱤᱫᱴᱮᱱ ᱤᱭᱟᱹ ᱴᱮᱠᱥᱤ ᱵᱷᱟᱲᱟ ᱠᱟᱛᱮ ᱟᱨᱠᱤ ᱚᱲᱟᱜ ᱤᱧ ᱦᱮᱡ ᱮᱱᱟ ᱟᱫᱚ ᱦᱮᱡ ᱠᱟᱛᱮ ᱦᱮᱸ ᱵᱷᱟᱲᱟ ᱠᱚ ᱡᱚᱛᱚᱧ ᱮᱢᱟᱣ ᱫᱮᱭᱟ ᱮᱢ ᱠᱟᱛᱮ ᱟᱫᱚ ᱚᱱᱟ ᱨᱮ ᱢᱤᱫᱴᱮᱱ ᱤᱧᱟᱹᱜ ᱯᱟᱨᱥᱤᱧ ᱦᱤᱲᱤᱧ ᱟᱠᱟᱫᱟ ᱚᱱᱟ ᱯᱟᱨᱥ ᱟᱲᱜᱚᱧ ᱦᱤᱲᱤᱧ ᱟᱠᱟᱫ ᱛᱟᱦᱮᱸᱫ ᱟᱫᱚ ᱱᱤᱛᱚᱜ ᱤᱧ ᱫᱤᱥᱟᱹᱭᱮᱫᱟ ᱚᱱᱟ ᱢᱟ ᱵᱟᱹᱧ ᱦᱟᱛᱟᱣ ᱞᱮᱫ ᱛᱤᱧ ᱦᱮᱸ ᱟᱨ ᱚᱱᱟ ᱢᱟᱭ ᱪᱟᱞᱟᱣ ᱨᱩᱣᱟᱹᱲ ᱮᱱᱟ ᱦᱮᱸ ᱟᱫᱚ ᱚᱱᱟ ᱜᱮ ᱱᱤᱛᱚᱜ ᱫᱚ ᱚᱱᱟ ᱯᱟᱨᱥ ᱤᱧᱟᱹᱜ ᱟᱨᱠᱤ ᱪᱤᱠᱟᱹᱧ ᱧᱟᱢᱟ ᱮᱠᱴᱩ ᱟᱢᱮᱢ ᱡᱩᱫᱤᱢ ᱤᱭᱟᱹ ᱜᱚᱲᱚ ᱟᱹᱧ ᱠᱮᱠᱷᱟᱡ ᱫᱚ ᱵᱷᱟᱹᱜᱤ ᱠᱚᱜᱼᱟ ᱢᱟᱱᱮ ᱟᱢ ᱫᱚ ᱜᱟᱹᱰᱤᱢ ᱪᱟᱞᱟᱣ ᱟᱛᱚ ᱟᱫᱚ ᱚᱱᱟ ᱛᱤᱧ ᱢᱮᱱᱮᱫ ᱛᱟᱦᱮᱸᱫ ᱡᱮ ᱟᱢ ᱫᱚ ᱦᱚᱭᱛᱚ ᱮᱠᱴᱩ ᱢᱟᱱᱮ ᱩᱯᱨᱩᱢ ᱠᱚ ᱢᱮᱱᱟᱜᱼᱟ ᱟᱢᱨᱮᱱ ᱰᱟᱭᱵᱷᱟᱨ ᱥᱟᱶᱛᱮ ᱤᱭᱟᱹ ᱡᱳᱜᱟᱡᱳᱜᱽ ᱢᱮᱱᱟᱜ ᱛᱟᱢᱟ ᱵᱮᱱᱟᱪᱤᱛᱤ ᱠᱷᱚᱱ ᱤᱧ ᱤᱭᱟᱹ ᱞᱮᱫ ᱛᱟᱦᱮᱸᱫ ᱵᱷᱟᱲᱟ ᱞᱮᱫ ᱛᱟᱦᱮᱸᱫ ᱦᱮᱸ ᱟᱫᱚ ᱚᱱᱟ ᱜᱮᱧ ᱢᱮᱱᱫᱟ ᱢᱮᱱᱫᱟ ᱡᱩᱫᱤ ᱮᱠᱴᱩᱢ ᱜᱚᱲᱚ ᱟᱹᱧ ᱠᱮᱠᱷᱟᱡ ᱫᱚ ᱠᱷᱩᱵᱽ ᱵᱷᱟᱹᱜᱤ ᱜᱮ ᱦᱩᱭ ᱠᱚᱜᱼᱟ